ᱵᱟᱜᱣᱟᱱ ᱵᱮᱱᱟᱣ ᱫᱚ ᱤᱧᱫᱚ ᱟᱹᱰᱤᱜᱤᱧ ᱠᱩᱥᱤᱭᱟᱜ ᱟ ᱚᱱᱟᱫᱚ ᱦᱚᱲᱠᱚ ᱵᱮᱱᱟᱣ ᱟᱨ ᱡᱟᱦᱟᱸᱭ ᱤᱧᱤᱧ ᱵᱮᱱᱟᱣ ᱡᱚᱛᱚᱠᱷᱚᱱ ᱵᱟᱹᱲᱛᱤ ᱠᱩᱥᱤᱫᱚ ᱵᱩᱡᱷᱟᱹᱜ ᱟ ᱱᱤᱡᱮᱛᱮ ᱵᱮᱱᱟᱣᱟᱜ ᱜᱮ ᱮᱱᱨᱮᱦᱚᱸ ᱦᱚᱲᱡᱚᱠᱷᱚᱱ ᱵᱟᱜᱣᱟᱱ ᱠᱩ ᱵᱮᱱᱟᱣᱟ ᱚᱱᱟ ᱧᱮᱞᱛᱮ ᱟᱹᱰᱤ ᱨᱟᱹᱥᱠᱟᱹᱜᱤᱧ ᱵᱩᱡᱷᱟᱹᱣᱟ ᱪᱮᱫᱟᱜ ᱥᱮ ᱤᱧᱫᱚ ᱫᱟᱨᱮ ᱨᱚᱦᱚᱭ ᱫᱚ ᱟᱹᱰᱤ ᱵᱷᱟᱜᱤᱧ ᱵᱩᱡᱷᱟᱹᱣᱟ ᱚᱱᱟ ᱥᱟᱶᱛᱮ ᱵᱟᱦᱟᱫᱟᱨᱮ ᱠᱚᱨᱮ ᱡᱚᱫᱤ ᱵᱟᱦᱟᱜ ᱟ ᱚᱱᱟᱢᱟ ᱟᱨᱳ ᱨᱟᱹᱥᱠᱟᱹᱜᱮᱧ ᱟᱹᱭᱠᱟᱹᱣᱟ ᱟᱫᱳ ᱚᱱᱟᱛᱮ ᱦᱚᱲ ᱠᱩ ᱵᱮᱱᱟᱣ ᱨᱮᱦᱚᱸ ᱱᱟᱯᱟᱭᱜᱮ ᱵᱩᱡᱷᱟᱹᱜ ᱟ ᱟᱫᱳ ᱡᱚᱠᱷᱚᱱ ᱵᱟᱦᱟᱠᱩ ᱵᱟᱜᱣᱟᱱ ᱠᱩ ᱵᱮᱱᱟᱣᱟ ᱩᱱᱫᱚ ᱤᱧ ᱱᱤᱭᱟᱹᱜᱤᱧ ᱢᱮᱛᱟᱠᱚᱣᱟ ᱡᱮ ᱱᱟᱯᱟᱭ ᱱᱟᱯᱟᱭ ᱫᱟᱨᱮᱠᱩ ᱵᱟᱦᱟᱠᱩ ᱡᱚᱫᱤ ᱠᱩ ᱨᱚᱦᱚᱭᱟ ᱡᱟᱦᱟᱸ ᱠᱩ ᱞᱚᱜᱚᱱ ᱡᱚᱜ ᱟ ᱵᱟᱦᱟᱜ ᱟ ᱚᱱᱠᱟᱱ ᱫᱟᱨᱮᱠᱩ ᱨᱚᱦᱚᱭ ᱞᱮᱠᱷᱟᱱ ᱱᱟᱯᱟᱭ ᱦᱩᱭᱩᱜ ᱟ ᱪᱮᱫᱟᱜ ᱥᱮ ᱫᱟᱨᱮ ᱨᱚᱦᱚᱭᱞᱮᱠᱷᱟᱱ ᱫᱟᱨᱮ ᱥᱟᱶᱛᱮ ᱡᱚ ᱵᱟᱦᱟ ᱠᱚ ᱧᱟᱢᱞᱮᱠᱷᱟᱱ ᱟᱹᱰᱤ ᱨᱟᱹᱥᱠᱟᱹ ᱵᱩᱡᱷᱟᱹᱜ ᱟ ᱚᱱᱟ ᱦᱩᱫᱤᱥ ᱠᱟᱛᱮᱜᱮ ᱤᱧᱫᱚ ᱚᱱᱠᱟᱱ ᱫᱟᱨᱮ ᱨᱚᱦᱚᱭ ᱨᱮᱱᱟᱜ ᱜᱮᱧ ᱞᱟᱹᱭᱟᱠᱩᱣᱟ ᱟᱨ ᱚᱱᱟᱜᱮ ᱤᱧᱟᱜ ᱡᱚᱛᱚᱠᱷᱚᱱ ᱢᱟᱨᱟᱝ ᱜᱚᱲᱚ ᱞᱮᱠᱟᱛᱮᱧ ᱮᱢᱟᱠᱟᱣᱟᱫ ᱠᱚᱣᱟ ᱟᱨ ᱡᱟᱦᱟᱸ ᱫᱟᱨᱮ ᱠᱩ ᱨᱚᱦᱚᱭᱟ ᱩᱱᱠᱩ ᱫᱚ ᱤᱧᱫᱚ ᱴᱤᱯᱥ ᱞᱮᱠᱟᱛᱮ ᱱᱚᱣᱟᱜᱤᱧ ᱢᱮᱛᱟᱠᱚᱣᱟ ᱡᱮ ᱚᱱᱠᱟᱱ ᱫᱟᱨᱮ ᱨᱚᱦᱚᱭ ᱫᱚᱨᱠᱟᱨᱟ ᱡᱟᱦᱟᱸ ᱫᱚ ᱟᱹᱰᱤ ᱠᱚᱢ ᱥᱩᱢᱚᱭ ᱨᱮ ᱡᱚ ᱵᱟᱦᱟ ᱧᱟᱢᱚᱜ ᱟ ᱚᱱᱠᱟᱱ ᱫᱟᱨᱮ ᱟᱨ ᱚᱱᱟ ᱫᱟᱨᱮ ᱫᱚ ᱡᱟᱦᱟᱱᱟᱜ ᱚᱱᱠᱟᱱ ᱚᱱᱠᱟᱱ ᱢᱮᱱᱫᱚ ᱦᱟᱥᱟ ᱨᱮ ᱡᱟᱦᱟᱱᱟᱜ ᱵᱟᱹᱲᱤᱡ ᱥᱮ ᱢᱟᱹᱱᱢᱤ ᱡᱤᱭᱚᱱ ᱨᱮ ᱵᱟᱹᱲᱤᱡ ᱯᱨᱚᱵᱷᱟᱵ ᱟᱞᱳᱭ ᱜᱤᱰᱤᱭ ᱢᱟ ᱚᱱᱠᱟᱱ ᱫᱟᱨᱮ ᱵᱟᱝ ᱫᱚᱦᱚᱭ ᱫᱚᱨᱠᱟᱨ ᱡᱟᱦᱟ ᱫᱚ ᱵᱤᱥᱮᱥ ᱠᱟᱭᱛᱮ ᱯᱚᱥᱪᱤᱢ ᱵᱚᱝᱜᱚ ᱯᱚᱱᱚᱛ ᱨᱮᱫᱚ ᱤᱭᱩᱠᱮᱞᱮᱯᱴᱟᱥ ᱥᱮ ᱯᱚᱴᱟᱥ ᱠᱩ ᱢᱮᱱᱮᱫᱟ ᱱᱚᱣᱟ ᱫᱟᱨᱮ ᱨᱚᱦᱚᱭ ᱞᱮᱠᱷᱟᱱ ᱚᱛ ᱦᱟᱥᱟ ᱫᱚ ᱟᱹᱰᱤ ᱨᱚᱦᱚᱲᱚᱜ ᱟ ᱢᱮᱱᱫᱚ ᱚᱱᱟ ᱡᱟᱭᱜᱟᱫᱚ ᱠᱷᱚᱨᱟ ᱩᱛᱟᱹᱨᱚᱜ ᱟ ᱟᱨ ᱚᱱᱟ ᱫᱟᱨᱮ ᱵᱩᱴᱟᱹᱨᱮ ᱥᱮ ᱚᱱᱟ ᱫᱟᱨᱮ ᱥᱩᱨ ᱥᱩᱯᱩᱨ ᱨᱮᱫᱚ ᱡᱟᱦᱟᱸ ᱪᱟᱥ ᱟᱱᱟᱡ ᱠᱚᱦᱚᱸ ᱵᱟᱝ ᱜᱟᱱᱚᱜ ᱟ ᱚᱱᱟᱛᱮ ᱱᱚᱜᱚᱭ ᱱᱚᱝᱠᱟᱱ ᱫᱟᱨᱮ ᱨᱚᱦᱚᱭ ᱠᱷᱚᱱ ᱫᱚ ᱦᱚᱲᱫᱚᱧ ᱵᱟᱨᱚᱱ ᱠᱚᱜᱮᱭᱟ ᱟᱨ ᱡᱟᱦᱟᱸᱠᱩ ᱫᱟᱨᱮᱠᱩ ᱨᱚᱦᱚᱭ ᱞᱮᱠᱷᱟᱱ ᱟᱹᱰᱤ ᱨᱚᱠᱚᱢ ᱢᱟᱱᱮ ᱩᱯᱚᱠᱟᱨ ᱠᱚ ᱧᱟᱢᱚᱜ ᱟ ᱚᱱᱠᱟᱱ ᱫᱟᱨᱮ ᱨᱚᱦᱚᱭ ᱨᱮᱱᱟᱜ ᱜᱮ ᱤᱧ ᱫᱚ ᱥᱚᱞᱦᱟ ᱯᱚᱨᱟᱢᱮᱥᱫᱚᱧ ᱮᱢᱟᱜ ᱟ ᱫᱚᱨᱠᱟᱨᱟ